ᱟᱸᱠᱟᱣ ᱥᱚᱢᱚᱱᱫᱷᱮ ᱛᱮ ᱤᱧ ᱠᱤᱪᱷᱩᱧ ᱨᱚᱲᱮᱜᱼᱟ ᱟᱸᱠᱟᱣ ᱤᱧ ᱟᱹᱰᱤ ᱜᱟᱱᱮᱧ ᱠᱩᱥᱤᱭᱟᱜᱟ ᱡᱮᱢᱚᱱ ᱯᱚᱨᱤᱵᱮᱥ ᱨᱮᱱᱟᱜ ᱟᱸᱠᱟᱣ ᱟᱛᱳ ᱠᱚᱨᱮᱱᱟᱜ ᱟᱸᱠᱟᱣ ᱡᱮᱴᱟ ᱚᱲᱟᱜ ᱢᱤᱫᱴᱮᱡ ᱛᱟᱦᱮᱱᱟ ᱯᱟᱥᱮ ᱨᱮ ᱢᱤᱫᱴᱟᱝ ᱫᱟᱨᱮ ᱛᱟᱦᱮᱱᱟ ᱚᱱᱟ ᱠᱚᱸᱧ ᱟᱸᱠᱟᱣᱟ ᱵᱟᱲᱟ ᱠᱟᱜᱼᱟ ᱟᱵᱟᱨ ᱪᱟᱥᱼᱵᱟᱥ ᱠᱟᱫᱟ ᱞᱮ ᱡᱚᱢᱤ ᱠᱚᱨᱮ ᱪᱮᱫ ᱠᱚ ᱯᱷᱚᱥᱚᱞ ᱞᱮ ᱞᱟᱜᱟᱣᱟ ᱚᱱᱟ ᱠᱚ ᱧᱮᱞ ᱧᱮᱞ ᱛᱮᱜᱮ ᱠᱤᱪᱷᱩᱴᱟᱧ ᱟᱸᱠᱟᱣᱟ ᱠᱟᱜᱼᱟ ᱟᱵᱟᱨ ᱚᱱᱠᱟ ᱜᱮ ᱢᱤᱫᱴᱮᱡ ᱠᱩᱲᱤ ᱫᱟᱜ ᱞᱩᱭ ᱪᱟᱞᱟᱜ ᱠᱟᱱᱟ ᱥᱮ ᱛᱷᱟᱹᱨᱤ ᱥᱟᱵ ᱠᱟᱛᱮᱫ ᱛᱷᱟᱹᱨᱤ ᱜᱟᱥᱟᱣᱮ ᱪᱟᱞᱟᱜ ᱠᱟᱱᱟ ᱚᱱᱟ ᱠᱤᱪᱷᱩ ᱡᱤᱱᱤᱥ ᱤᱧ ᱟᱸᱠᱟᱣ ᱠᱟᱜᱼᱟ ᱟᱵᱟᱨ ᱠᱤᱪᱷᱩ ᱜᱟᱱ ᱵᱟᱵᱟ ᱠᱚ ᱡᱮᱢᱚᱱ ᱦᱟᱱᱛᱮ ᱨᱮ ᱦᱟᱹᱠᱩ ᱠᱚ ᱚᱨᱮᱫ ᱠᱚᱣᱟ ᱥᱮ ᱦᱟᱱᱛᱮ ᱨᱮ ᱵᱟᱹᱭᱦᱟᱹᱲ ᱥᱮᱫ ᱨᱮᱠᱚ ᱠᱟᱹᱢᱤᱭᱫᱟ ᱚᱱᱟ ᱠᱚ ᱦᱚᱸᱧ ᱟᱸᱠᱟᱣᱟ ᱵᱟᱲᱟ ᱠᱟᱜᱼᱟ ᱟᱵᱟᱨ ᱚᱲᱟᱜ ᱥᱮᱫ ᱨᱮ ᱡᱮᱢᱚᱱ ᱠᱤᱷᱩᱴᱟ ᱫᱟᱨᱮ ᱢᱮᱱᱟᱜᱼᱟ ᱱᱟᱨᱠᱮᱞ ᱫᱟᱨᱮ ᱩᱞ ᱫᱟᱨᱮ ᱛᱟᱞᱮ ᱫᱟᱨᱮ ᱚᱱᱟ ᱠᱚᱦᱚᱸᱧ ᱟᱸᱠᱟᱣ ᱵᱟᱲᱟ ᱠᱟᱜᱼᱟ ᱟᱵᱟᱨ ᱚᱱᱠᱟ ᱞᱮᱠᱟ ᱜᱮ ᱟᱭᱢᱟ ᱞᱮᱠᱟ ᱥᱤᱢ ᱥᱩᱠᱨᱤ ᱠᱚ ᱫᱟᱹᱲ ᱵᱟᱲᱟᱭᱮᱜᱼᱟ ᱩᱱᱠᱩ ᱦᱚᱸ ᱚᱲᱟᱜ ᱯᱟᱥᱮᱛᱮᱧ ᱟᱱᱠᱟᱣ ᱵᱟᱲᱟ ᱠᱟᱜ ᱠᱚᱣᱟ ᱟᱸᱠᱟᱣ ᱥᱚᱢᱚᱱᱫᱷᱮ ᱛᱮ ᱢᱟᱱᱮ ᱟᱹᱰᱤ ᱜᱟᱱ ᱫᱷᱟᱨᱱᱟ ᱵᱟᱝ ᱛᱟᱦᱮᱱ ᱨᱮ ᱦᱚᱸ ᱠᱤᱪᱷᱩᱴᱟ ᱫᱷᱟᱨᱱᱟ ᱢᱮᱱᱟᱜ ᱛᱤᱧᱟᱹ ᱥᱮ ᱤᱱᱴᱟᱨᱮᱥᱴ ᱢᱮᱱᱟᱜ ᱛᱤᱧᱟᱹ ᱤᱧᱟᱹᱜ ᱤᱱᱟᱹ ᱜᱮ